ᱤᱧᱫᱚ ᱦᱩᱲᱩ ᱨᱚᱦᱚᱭ ᱠᱟᱹᱢᱤ ᱦᱚᱧ ᱵᱟᱲᱟᱭ ᱜᱮᱭᱟ ᱟᱨ ᱚᱲᱟᱜ ᱡᱮᱨᱮᱲ ᱠᱚᱦᱚᱸᱧ ᱵᱟᱲᱟᱭ ᱜᱮᱭᱟ ᱦᱮᱲᱦᱮᱫ ᱠᱟᱹᱢᱤ ᱦᱚᱸᱧ ᱵᱟᱲᱟᱭᱟ ᱟᱨ ᱚᱲᱟᱜ ᱯᱚᱛᱟᱣ ᱠᱟᱹᱢᱤ ᱠᱚᱫᱚ ᱟᱹᱰᱤ ᱢᱚᱡᱽ ᱤᱧ ᱠᱩᱥᱤᱭᱟᱜᱼᱟ ᱚᱲᱟᱜ ᱢᱚᱡᱽ ᱛᱮ ᱡᱮᱨᱮᱲ ᱯᱚᱛᱟᱣ ᱫᱟᱲᱮᱭᱟᱜᱼᱟ ᱛᱟᱦᱞᱮ ᱟᱹᱰᱤ ᱪᱮᱦᱨᱟ ᱟᱹᱰᱤ ᱪᱚᱨᱚᱠ ᱧᱮᱞᱚᱜᱼᱟ ᱚᱱᱟ ᱞᱟᱹᱜᱤᱫ ᱛᱮ ᱟᱹᱰᱤᱜᱟᱱ ᱚᱲᱟᱜ ᱯᱚᱛᱟᱣ ᱠᱚᱧ ᱠᱩᱥᱤᱭᱟᱜᱼᱟ ᱟᱨ ᱫᱟᱠᱟ ᱩᱛᱩ ᱠᱚᱦᱚᱸᱧ ᱵᱟᱲᱟᱭ ᱜᱮᱭᱟ ᱫᱟᱠᱟ ᱩᱛᱩ ᱠᱚᱫᱚ ᱢᱚᱡᱽᱛᱮ ᱤᱥᱤᱱ ᱞᱮᱠᱷᱟᱡ ᱥᱤᱵᱤᱞ ᱜᱮ ᱡᱚᱢ ᱨᱮ ᱵᱩᱡᱷᱟᱹᱜᱼᱟ ᱚᱱᱟ ᱛᱮᱦᱚᱸ ᱫᱟᱠᱟ ᱩᱛᱩ ᱠᱚ ᱱᱟᱥᱮ ᱱᱟᱥᱮᱧ ᱪᱮᱫ ᱠᱟᱜ ᱜᱮᱭᱟ ᱟᱨ ᱱᱚᱛᱮ ᱟᱞᱮ ᱚᱲᱟᱜ ᱨᱮ ᱡᱟᱦᱟᱸᱭ ᱯᱮᱲᱟ ᱠᱚ ᱦᱮᱡ ᱞᱮᱱᱠᱷᱟᱡ ᱫᱚ ᱤᱧ ᱟᱭᱳ ᱫᱚ ᱱᱮᱛᱟᱨ ᱫᱚ ᱵᱟᱭ ᱫᱟᱠᱟ ᱩᱛᱩᱭᱟ ᱤᱧᱜᱤᱧ ᱫᱟᱠᱟ ᱩᱛᱩᱭᱟ ᱥᱤᱵᱤᱞ ᱧᱚᱜ ᱤᱧ ᱤᱥᱤᱱ ᱫᱟᱲᱮᱭᱟᱜ ᱛᱮ ᱟᱨ ᱚᱲᱟᱜ ᱯᱚᱛᱟᱣ ᱠᱚᱦᱚᱸ ᱤᱧᱜᱤᱧ ᱯᱚᱛᱟᱣᱟ ᱡᱟᱦᱟᱱᱟᱜ ᱯᱚᱨᱚᱵᱽ ᱠᱚ ᱦᱩᱭ ᱞᱮᱱᱠᱷᱟᱱ ᱱᱚᱣᱟᱠᱚ ᱠᱟᱹᱢᱤᱧ ᱵᱟᱲᱟᱭᱟ